ᱵᱷᱟᱹᱜᱤ ᱯᱟᱲᱦᱟᱣ ᱵᱷᱟᱹᱜᱤ ᱪᱟᱹᱠᱨᱤ ᱞᱟᱹᱜᱤᱫ ᱮᱥ ᱟᱭ ᱚᱯᱷᱤᱥᱟᱨ ᱟᱹᱰᱤ ᱟᱭᱢᱟ ᱨᱚᱠᱚᱢᱟᱜ ᱵᱷᱟᱹᱜᱤ ᱵᱷᱟᱹᱜᱤ ᱪᱟᱹᱠᱨᱤ ᱠᱚ ᱥᱚᱨᱠᱟᱨ ᱟᱹᱰᱤ ᱠᱟᱹᱣᱰᱤ ᱮᱢᱚᱜ ᱮᱢᱟᱠᱚ ᱠᱟᱱᱟᱭ ᱡᱟᱦᱟᱸᱭ ᱵᱷᱟᱹᱜᱤ ᱠᱚ ᱯᱟᱲᱦᱟᱜᱼᱟ ᱩᱱᱠᱩ ᱵᱤᱫᱽᱫᱟᱥᱟᱜᱚᱨ ᱠᱚᱞᱟᱨᱥᱤᱯᱮ ᱮᱢᱟ ᱠᱚ ᱠᱟᱱᱟᱭ ᱵᱤᱱᱟᱹ ᱯᱚᱭᱥᱟᱛᱮ ᱠᱳᱪᱤᱝ ᱮ ᱮᱢᱟᱠᱚ ᱠᱟᱱᱟᱭ ᱡᱟᱦᱟᱸᱭ ᱡᱟᱦᱟᱸᱭ ᱵᱷᱟᱹᱜᱤ ᱠᱚ ᱯᱟᱲᱦᱟᱜᱼᱟ ᱥᱚᱨᱠᱟᱨ ᱟᱹᱰᱤᱜᱮ ᱥᱟᱨᱦᱟᱣᱮ ᱮᱢᱟᱠᱚ ᱠᱟᱱᱟᱭ ᱵᱷᱟᱹᱜᱤ ᱯᱟᱲᱦᱟᱣ ᱵᱷᱟᱹᱜᱤ ᱪᱟᱹᱠᱨᱤ ᱞᱟᱹᱜᱤᱫ ᱥᱚᱨᱠᱟᱨ ᱚᱱᱟᱠᱚ ᱥᱟᱨᱦᱟᱣᱮ ᱮᱢᱟᱠᱚ ᱠᱟᱱᱟᱭ